ᱤᱧᱤᱧ ᱢᱚᱱᱮᱭᱟ ᱮᱴᱟᱜ ᱮᱸᱜᱮᱞᱨᱮ ᱵᱟᱦᱨᱮ ᱨᱮ ᱡᱤᱵ ᱦᱤᱭᱚᱱ ᱫᱚ ᱵᱟᱹᱱᱩᱜ ᱠᱚᱣᱟ ᱠᱤᱱᱛᱩ ᱵᱳᱭᱜᱟᱱᱤᱠ ᱟᱠᱚᱣᱟᱜ ᱥᱮᱴᱮᱞᱟᱭᱤᱴ ᱢᱟᱫᱽᱫᱷᱚᱢ ᱨᱮ ᱠᱚ ᱧᱮᱞ ᱞᱮᱜ ᱠᱚᱣᱟ ᱮᱴᱟᱜ ᱜᱨᱚᱦᱚᱨᱮ ᱡᱤᱵ ᱵᱟ ᱮᱞᱤᱭᱟᱱ ᱢᱮᱱᱟᱜ ᱠᱚᱣᱟ ᱠᱤᱱᱛᱩ ᱡᱚᱛᱚᱠᱷᱚᱱ ᱟᱠᱚᱣᱟᱜ ᱱᱤᱡᱮᱨ ᱢᱮᱫᱛᱮ ᱵᱟᱠᱚ ᱧᱮᱞ ᱮᱫ ᱠᱚᱣᱟ ᱡᱮ ᱯᱨᱚᱢᱟᱱ ᱵᱟᱠᱚ ᱧᱟᱢ ᱮᱫᱟ ᱛᱚᱛᱚᱠᱷᱚᱱ ᱵᱟᱠᱚ ᱵᱤᱥᱥᱟᱹᱥᱚᱜ ᱠᱟᱱᱟ ᱡᱮ ᱮᱴᱟᱜ ᱜᱨᱚᱦᱚ ᱨᱮ ᱡᱤᱵ ᱠᱚ ᱛᱟᱸᱦᱮ ᱫᱟᱲᱮᱭᱟᱜᱼᱟ